ᱱᱚᱣᱟ ᱪᱟᱞᱟᱣᱮᱱ ᱵᱟᱪᱷᱱᱟᱣᱨᱮ ᱚᱠᱟᱧ ᱥᱟᱢᱱᱟ ᱠᱮᱜᱼᱟ ᱚᱠᱟᱧ ᱧᱮᱞ ᱠᱮᱜᱼᱟ ᱚᱱᱟᱧ ᱞᱟᱹᱭ ᱞᱮᱜᱮ ᱤᱧ ᱪᱟᱞᱟᱣᱮᱱᱟᱹᱧ ᱵᱩᱛᱷᱛᱮ ᱵᱟᱠᱷᱱᱟ ᱡᱟᱦᱟᱨᱮ ᱵᱟᱪᱷᱱᱟᱣ ᱦᱩᱭᱩᱜ ᱠᱟᱱᱟ ᱟᱫᱚ ᱤᱧᱢᱟ ᱛᱤᱨᱭᱳᱵᱟᱱᱟᱢ ᱜᱮ ᱵᱟᱱᱟᱢ ᱨᱩᱻᱨᱩᱣᱟᱛᱮᱧ ᱵᱚᱞᱚᱭᱮᱱᱟ ᱡᱟᱦᱟᱨᱮ ᱵᱟᱪᱷᱱᱟᱣ ᱦᱩᱭᱩᱜ ᱠᱟᱱᱟ ᱮᱱᱠᱷᱟᱱ ᱵᱩᱛᱷ ᱚᱯᱷᱥᱟᱨᱮ ᱢᱤᱛᱟᱹᱧ ᱠᱟᱱᱟ ᱟᱢ ᱱᱚᱰᱮ ᱫᱚ ᱟᱞᱚᱢ ᱥᱮᱨᱮᱧᱟ ᱵᱟᱦᱨᱮᱛᱮ ᱚᱰᱚᱠᱚᱜᱢᱮ ᱟᱫᱚ ᱚᱱᱟ ᱢᱟᱱᱟᱣ ᱠᱮᱜᱼᱟ ᱡᱮᱦᱮᱛᱩ ᱵᱩᱛ ᱚᱯᱷᱤᱥᱟᱨ ᱵᱟᱝᱟ

ᱩᱱᱠᱩ ᱠᱚᱭᱤᱡ ᱡᱟᱦᱟᱭᱜᱮ ᱟᱫᱚᱧ ᱧᱮᱞᱠᱮᱫ ᱠᱚᱣᱟ ᱚᱱᱟᱞᱟᱜᱤᱫ ᱤᱧ ᱵᱚᱞᱚᱭᱱᱟ ᱢᱮᱛᱟᱭ ᱠᱟᱹᱱᱟᱹᱧ ᱱᱚᱰᱮ ᱟᱹᱰᱤ ᱦᱚᱲᱠᱚ ᱢᱮᱱᱟᱜᱠᱚ ᱚᱱᱟᱠᱟ ᱚᱱᱟ ᱠᱚᱨᱮᱠᱚ ᱩᱭᱩᱝ ᱵᱟᱲᱟᱭᱮᱜᱼᱟ ᱚᱞ ᱠᱚᱨᱮ ᱮᱢᱟᱱ ᱠᱚᱨᱮ ᱡᱟᱦᱟᱨᱮ ᱟᱠᱚ ᱨᱚᱥᱤᱫ ᱠᱚ ᱠᱟᱹᱴᱤᱭᱮᱜᱼᱟ ᱟᱫᱚ ᱚᱱᱟ ᱧᱮᱞᱛᱮ ᱤᱧᱫᱚ ᱱᱚᱰᱮᱧ ᱥᱮᱨᱮᱧᱟ ᱩᱱᱠᱩ ᱚᱰᱚᱠ ᱠᱚᱢ ᱢᱮᱛᱟᱭ ᱠᱟᱹᱱᱟᱹᱧ ᱚᱱᱟ ᱚᱥᱵᱤᱫᱟᱧ ᱧᱮᱞ ᱠᱮᱜᱼᱟ ᱩᱱᱠᱩᱱ ᱚᱰᱚᱠ ᱠᱚᱢ ᱚᱪᱚᱜ ᱠᱚᱢ ᱟᱨ ᱤᱧᱦᱚᱧ ᱚᱰᱚᱠᱚᱜ ᱠᱟᱱᱟ ᱟᱫᱚ ᱥᱚᱸᱜᱮᱜᱮᱧ ᱚᱰᱚᱠᱮᱱᱟ ᱚᱱᱟ ᱛᱟᱭᱚᱢ ᱛᱮᱫᱚ ᱩᱱᱠᱩ ᱚᱰᱚᱠᱮᱱᱟ ᱟᱨ ᱥᱤᱥᱴᱚᱢ ᱫᱚ ᱱᱚᱣᱟ ᱚᱠᱟ ᱥᱤᱥᱴᱚᱢ ᱢᱟ ᱴᱷᱤᱠ ᱜᱮᱭᱟ ᱜᱚᱢᱢᱮᱱᱴᱟᱜ ᱢᱟ

ᱯᱟᱴᱤ ᱫᱚ ᱚᱠᱟ ᱯᱟᱴᱤ ᱦᱚᱸ ᱵᱟᱹᱧ ᱠᱩᱥᱤᱭᱟᱫᱟ

ᱯᱟᱴᱤ ᱛᱟᱦᱮᱸ ᱠᱟᱱᱟᱵᱚᱱ ᱢᱮᱱᱟ ᱤᱞᱮᱠᱥᱚᱱ ᱨᱮ ᱵᱟᱠᱷᱟᱱ ᱵᱟᱪᱷᱱᱟᱣᱨᱮ ᱚᱱᱟ ᱵᱟᱪᱷᱱᱟᱣ ᱨᱮᱱᱟᱜ ᱚᱠᱟ ᱯᱟᱴᱤ ᱦᱚᱸ ᱵᱟᱹᱧ ᱠᱩᱥᱤᱭᱟᱜᱼᱟ ᱚᱠᱟ ᱥᱤᱥᱴᱚᱢ ᱯᱟᱴᱤ ᱥᱤᱥᱴᱚᱢ ᱵᱟᱹᱧ ᱠᱩᱥᱤᱭᱟᱫᱟ ᱟᱫᱚ ᱤᱧᱟᱹᱜ ᱢᱚᱱᱛᱮ ᱢᱮᱱᱛᱮᱫᱚ ᱱᱚᱣᱟ ᱯᱟᱴᱤᱧ ᱠᱩᱥᱤᱭᱟᱜ ᱠᱟᱱᱟ ᱢᱟᱹᱡᱷᱤ ᱯᱟᱨᱜᱟᱱᱟ ᱥᱤᱥᱴᱮᱢ ᱟᱵᱚᱨᱮᱱ ᱡᱟᱦᱟᱭ ᱵᱚ ᱛᱤᱸᱜᱩ ᱠᱚᱣᱟ ᱵᱟᱪᱷᱱᱟᱣᱨᱮ ᱵᱟᱪᱷᱟᱣ ᱠᱚᱣᱟᱵᱚ ᱩᱱᱠᱩ ᱫᱚ ᱢᱟᱹᱡᱷᱤ ᱯᱟᱨᱜᱟᱱᱟ ᱠᱷᱚᱱ ᱜᱟᱫᱮᱞ ᱠᱷᱚᱱᱵᱚ ᱢᱟᱹᱡᱷᱤ ᱯᱟᱴᱤ ᱜᱮ ᱧᱩᱛᱩᱢ ᱠᱟᱛᱮᱵᱚᱱ ᱛᱤᱸᱜᱩ ᱠᱚᱣᱟ ᱟᱫᱚ ᱚᱱᱟ ᱥᱤᱥᱴᱮᱱ ᱠᱷᱟᱱ ᱟᱹᱫᱤᱵᱟᱹᱥᱤᱭᱟᱜ ᱵᱷᱟᱹᱞᱟᱹᱭ ᱦᱩᱭᱩᱜᱼᱟ ᱥᱟᱱᱛᱟᱲ ᱡᱟᱹᱛᱤᱭᱟᱜ ᱵᱷᱟᱹᱞᱟᱭᱹᱭ ᱦᱩᱭᱩᱜᱼᱟ ᱢᱩᱰᱟᱹ ᱢᱟᱦᱞᱮ ᱞᱟᱲᱠᱟ

ᱡᱚᱛᱚ ᱦᱚᱲᱟᱜ ᱵᱷᱟᱹᱞᱟᱹᱭ ᱦᱩᱭᱩᱜᱼᱟ ᱪᱮᱠᱟᱛᱮ ᱟᱵᱚ ᱟᱛᱳ ᱫᱤᱥᱚᱢ ᱫᱚ ᱢᱟᱹᱡᱷᱤ ᱯᱟᱨᱜᱟᱱᱟ ᱥᱤᱥᱴᱮᱢ ᱛᱮ ᱪᱟᱹᱞᱩᱣ ᱟᱠᱟᱱᱟ

ᱯᱟᱨᱜᱟᱱᱟ ᱛᱚᱦᱚᱨᱛᱮ ᱪᱟᱹᱞᱩᱣ ᱟᱠᱟᱱᱟ ᱞᱟᱲᱟᱣᱱᱟ ᱠᱟᱱᱟ ᱞᱟᱲᱟᱣ ᱟᱠᱟᱱᱟ ᱟᱨ ᱚᱱᱟ ᱛᱤᱥ ᱞᱟᱲᱟᱣᱚᱜᱼᱟ ᱚᱱᱟᱛᱮ ᱡᱟᱦᱟ ᱛᱤᱥ ᱵᱚ ᱡᱤᱛᱠᱟᱹᱨᱚᱜᱼᱟ ᱦᱚᱱᱚᱛ ᱥᱩᱢᱩᱝ ᱫᱚ ᱪᱮᱫᱟᱜ ᱯᱚᱱᱚᱛ ᱦᱚᱸᱭ ᱡᱤᱛᱠᱟᱹᱨᱚᱜᱼᱟ ᱯᱚᱱᱚᱛ ᱥᱩᱢᱩᱝ ᱫᱚ ᱪᱮᱫᱟᱜ ᱟᱨ ᱫᱤᱥᱚᱢ ᱨᱮᱦᱚᱸ ᱟᱵᱚᱵᱚᱱ ᱟᱯᱱᱟᱨ ᱫᱟᱲᱮᱭᱟᱜᱼᱟ ᱚᱱᱟᱜᱮ ᱤᱧᱫᱩᱧ ᱢᱮᱱᱟ